ᱤᱧᱟᱹᱜ ᱴᱷᱟᱶ ᱨᱮᱭᱟᱜ ᱢᱩᱬᱩᱫ ᱵᱤᱨᱤᱫ ᱠᱚᱫᱚ ᱵᱟᱝᱠᱷᱟᱱ ᱠᱟᱹᱨᱩ ᱵᱤᱨᱤᱫ ᱠᱚᱫᱚ ᱱᱚᱝᱠᱟᱱᱟᱜ ᱮᱴᱟᱜ ᱴᱷᱟᱶ ᱨᱮᱭᱟᱜ ᱵᱤᱨᱤᱫ ᱯᱷᱨᱚᱢ ᱠᱷᱚᱱ ᱱᱚᱝᱠᱟ ᱵᱷᱮᱜᱟᱨᱚᱜᱼᱟ ᱯᱮᱱᱴᱤᱝ ᱦᱚᱸ ᱮᱴᱟᱜ ᱯᱷᱨᱚᱢ ᱠᱷᱚᱱ ᱫᱚ ᱤᱧᱟᱹᱜ ᱴᱷᱟᱶ ᱨᱮᱭᱟᱜ ᱫᱚ ᱱᱚᱝᱠᱟ ᱵᱷᱮᱜᱟᱨᱟ ᱠᱤ ᱱᱚᱛᱮ ᱫᱚ ᱵᱷᱤᱛ ᱡᱮᱨᱮᱲ ᱠᱟᱛᱮᱫ ᱟᱨ ᱚᱸᱰᱮ ᱜᱩᱨᱤᱡ ᱠᱟᱛᱮ ᱚᱱᱟᱨᱮ ᱵᱟᱦᱟ ᱪᱤᱛᱟᱹᱨ ᱮᱱᱮᱡ ᱥᱮᱨᱮᱧ ᱪᱤᱛᱟᱹᱨ ᱟᱨᱦᱚᱸ ᱱᱚᱝᱠᱟᱱᱟᱜ ᱟᱭᱢᱟ ᱪᱤᱛᱟᱹᱨ ᱪᱮᱬᱮ ᱠᱚ ᱡᱟᱱᱣᱟᱨ ᱠᱚᱣᱟᱜ ᱪᱤᱛᱟᱹᱨ ᱠᱚ ᱵᱮᱱᱟᱣᱟ ᱟᱨ ᱤᱧᱟᱹᱜ ᱴᱚᱴᱷᱟᱨᱮ ᱴᱮᱠᱥᱴᱟᱭᱤᱞ ᱨᱮᱭᱟᱜ ᱡᱟᱭᱜᱟ ᱫᱚ ᱡᱟᱢᱥᱮᱫᱽᱯᱩᱨ ᱢᱮᱱᱟᱜᱼᱟ ᱚᱸᱰᱮ ᱜᱮ ᱱᱚᱣᱟ ᱥᱟᱱᱛᱟᱲ ᱥᱚᱢᱟᱡᱽ ᱨᱮᱭᱟᱜ ᱞᱩᱜᱽᱲᱤᱡ ᱞᱟᱯᱚ ᱠᱚ ᱵᱮᱱᱟᱣᱟ ᱟᱨ ᱟᱹᱛᱩ ᱟᱹᱛᱩ ᱠᱚ ᱥᱮᱴᱮᱨᱟ ᱱᱚᱣᱟ ᱫᱚ ᱥᱟᱱᱛᱟᱲᱟᱜ ᱴᱮᱠᱥᱴᱟᱭᱤᱞ ᱠᱟᱱᱟ ᱟᱨ ᱚᱸᱰᱮ ᱫᱚ ᱛᱤ ᱛᱮᱠᱚ ᱛᱮᱧᱟ ᱟᱨ ᱱᱚᱣᱟ ᱨᱮᱭᱟᱜ ᱧᱩᱛᱩᱢ ᱫᱚ ᱦᱩᱭᱩᱜ ᱠᱟᱱᱟ ᱡᱷᱟᱹᱞ ᱞᱩᱜᱽᱲᱤᱡ ᱟᱨ ᱱᱚᱣᱟ ᱴᱷᱟᱶ ᱨᱮᱭᱟᱜ ᱦᱟᱥᱟ ᱵᱤᱨᱤᱫ ᱫᱚ ᱛᱟᱨᱟ ᱫᱚ ᱵᱟᱹᱞᱭᱟᱹ ᱦᱟᱥᱟᱞᱮ ᱢᱮᱛᱟᱜᱟᱜᱼᱟ ᱛᱟᱨᱟ ᱫᱚ ᱟᱹᱴᱷᱭᱟᱹᱲ ᱦᱟᱥᱟ ᱛᱟᱨᱟ ᱫᱚ ᱢᱮᱥᱟ ᱦᱟᱥᱟ ᱢᱮᱱᱟᱜᱼᱟ